ᱛᱤᱨᱞᱟᱹ ᱠᱚᱣᱟᱜ ᱥᱚᱢᱚᱥᱥᱟ ᱫᱚ ᱦᱩᱭᱩᱜ ᱠᱟᱱᱟ ᱚᱞᱚᱜ ᱯᱟᱲᱦᱟᱣ ᱵᱟᱝ ᱥᱮᱬᱟ ᱠᱷᱟᱹᱛᱤᱨ ᱟᱹᱰᱤ ᱮᱴᱠᱮᱴᱚᱬᱮ ᱨᱮᱠᱚ ᱛᱟᱦᱮᱸ ᱠᱟᱱᱟ ᱪᱮᱫᱟᱜ ᱥᱮ ᱯᱟᱹᱦᱤᱞ ᱫᱚ ᱡᱚᱢᱟᱜ ᱧᱩᱣᱟᱜ ᱛᱮ ᱟᱹᱰᱤ ᱚᱵᱷᱟᱵᱽ ᱛᱟᱦᱮᱸ ᱠᱟᱱᱟ ᱛᱚ ᱟᱨ ᱦᱚᱨᱚᱜ ᱵᱟᱸᱫᱮ ᱠᱚᱦᱚᱸ ᱟᱹᱰᱤ ᱚᱵᱷᱟᱵᱽ ᱧᱚᱜ ᱜᱮ ᱛᱟᱦᱮᱸ ᱠᱟᱱᱟ ᱟᱨ ᱡᱟᱦᱟᱱᱟᱜ ᱵᱤᱪᱟᱹᱨ ᱫᱚᱨᱵᱟᱨ ᱠᱚᱨᱮ ᱦᱚᱸ ᱠᱩᱲᱤ ᱦᱚᱯᱚᱱ ᱫᱚ ᱵᱟᱢ ᱥᱮᱱ ᱫᱟᱲᱮᱭᱟᱜᱼᱟ ᱛᱤᱨᱞᱟᱹ ᱠᱚᱫᱚ ᱵᱟᱵᱟ ᱦᱚᱲ ᱛᱟᱠᱚ ᱠᱚ ᱵᱤᱪᱟᱹᱨᱟ ᱟᱨ ᱱᱚᱜᱼᱚᱭ ᱡᱚᱢᱟᱜ ᱧᱩᱣᱟᱜ ᱵᱟᱝ ᱦᱚᱛᱮᱫ ᱛᱮ ᱠᱟᱹᱲᱢᱤ ᱠᱟᱢᱟᱭ ᱵᱟᱹᱱᱩᱜᱼᱟ ᱚᱠᱟ ᱨᱮᱢ ᱧᱟᱢᱟ ᱥᱩᱱᱩᱢ ᱥᱟᱵᱟᱱ ᱠᱚ ᱤᱭᱟᱹ ᱠᱷᱚᱱ ᱦᱟᱯᱮ ᱵᱟᱠᱚ ᱟᱹᱜᱩ ᱞᱮᱠᱷᱟᱱ ᱡᱟᱦᱟᱸ ᱞᱮᱠᱟ ᱠᱟᱹᱢᱤ ᱠᱟᱛᱮᱫ ᱚᱱᱟ ᱠᱚ ᱪᱷᱟᱲᱟ ᱪᱮᱫ ᱮᱢ ᱡᱚᱢᱟ ᱚᱱᱟ ᱠᱚ ᱥᱚᱢᱚᱥᱥᱟ ᱛᱟᱦᱮᱸ ᱠᱟᱱᱛᱮ ᱚᱞᱚᱜ ᱯᱟᱲᱦᱟᱜ ᱛᱮᱫᱚ ᱟᱹᱰᱤᱜᱮ ᱛᱤᱨᱞᱟᱹ ᱠᱚᱠᱚ ᱛᱟᱦᱮᱸ ᱠᱟᱱᱟ ᱛᱟ ᱤᱱᱟᱹ ᱠᱟᱛᱮᱫ ᱱᱮᱛᱟᱨ ᱫᱚ ᱟᱹᱰᱤᱜᱮ ᱯᱚᱨᱤᱵᱚᱨᱛᱚᱱ ᱠᱟᱱᱟ ᱪᱮᱫᱟᱜ ᱥᱮ ᱱᱮᱛᱟᱨ ᱫᱚ ᱡᱚᱢ ᱧᱩ ᱦᱚᱸ ᱦᱟᱭᱞᱤᱝ ᱦᱩᱲᱩ ᱦᱩᱭᱩᱜ ᱠᱟᱱ ᱛᱮ ᱪᱟᱥᱼᱵᱟᱥ ᱦᱩᱭᱩᱜ ᱠᱟᱱᱛᱮ ᱦᱩᱲᱩ ᱦᱚᱸ ᱦᱩᱭᱩᱜ ᱠᱟᱱᱟ ᱱᱤᱛᱚᱜ ᱫᱚ ᱡᱚᱢ ᱚᱸ ᱠᱩᱲᱟᱹᱜ ᱠᱟᱱᱟ ᱟᱨ ᱱᱤᱛᱚᱜ ᱫᱚ ᱦᱚᱨᱚᱜ ᱵᱟᱸᱫᱮ ᱦᱚᱸ ᱠᱩᱲᱟᱹᱜ ᱠᱟᱱᱟ ᱟᱨ ᱮᱭ ᱠᱚᱨᱮ ᱦᱚᱲ ᱱᱤᱛᱚᱜ ᱫᱚ ᱜᱤᱫᱽᱨᱟᱹ ᱯᱤᱫᱽᱨᱟᱹ ᱡᱚᱛᱚ ᱚᱞᱚᱜ ᱯᱟᱲᱦᱟᱜ ᱠᱚ ᱥᱮᱬᱟ ᱫᱟᱲᱮᱭᱟᱜ ᱠᱟᱱᱟ ᱚᱞᱚᱜ ᱯᱟᱲᱦᱟᱜ ᱠᱚ ᱥᱮᱬᱟ ᱠᱟᱛᱮᱫ ᱦᱚᱸ ᱱᱚᱜᱼᱚᱭ ᱚᱠᱚᱭ ᱠᱚᱫᱚ ᱠᱚ ᱢᱟᱥᱴᱟᱨᱤᱜ ᱠᱟᱱᱟ ᱚᱠᱚᱭ ᱠᱚᱫᱚ ᱠᱚ ᱫᱤᱫᱤᱢᱚᱱᱤᱜ ᱠᱟᱱᱟ ᱚᱠᱚᱭ ᱠᱚᱫᱚ ᱠᱚ ᱤᱭᱟᱹᱭᱫᱟ ᱰᱟᱠᱛᱟᱨᱚᱜ ᱠᱟᱱᱟ ᱠᱚ ᱚᱠᱚᱭ ᱠᱚᱫᱚ ᱤᱧᱡᱤᱱᱤᱭᱟᱨᱤᱝ ᱚᱠᱚᱭ ᱠᱚᱫᱚ ᱩᱠᱤᱞ ᱚᱠᱚᱭ ᱠᱚᱫᱚ ᱵᱤᱰᱤᱳ ᱟᱹᱰᱤ ᱨᱚᱠᱚᱢ ᱯᱟᱹᱦᱤᱞ ᱠᱷᱚᱱᱟᱜ ᱫᱚ ᱱᱮᱛᱟᱨ ᱫᱚ ᱠᱟᱹᱴᱤᱡ ᱡᱚᱢᱟᱜ ᱠᱚᱦᱚᱸ ᱠᱩᱲᱟᱹᱣ ᱟᱠᱟᱱ ᱛᱮ ᱚᱞᱚᱜ ᱯᱟᱲᱦᱟᱜ ᱠᱚ ᱥᱮᱬᱟᱣ ᱠᱟᱜ ᱛᱮ ᱡᱚᱛᱚ ᱟᱵᱚ ᱥᱟᱱᱛᱟᱲ ᱤᱭᱟᱹ ᱠᱚᱦᱚᱸ ᱤᱭᱟᱹ ᱠᱟᱱᱟ ᱟᱨ ᱱᱮᱛᱟᱨ ᱫᱚ ᱱᱚᱜᱼᱚᱭ ᱟᱭᱥᱤᱰᱤ ᱠᱚᱨᱮᱜ ᱦᱚᱸ ᱚᱞᱚᱜ ᱯᱟᱲᱦᱟᱜ ᱠᱚ ᱥᱮᱬᱟᱭᱮᱫ ᱛᱮ ᱤᱭᱟᱹᱭ ᱫᱟᱠᱚ ᱡᱟᱦᱟᱸ ᱞᱮᱠᱟᱜᱮ ᱠᱟᱹᱴᱤᱡ ᱫᱚᱠᱚ ᱨᱳᱡᱽᱜᱟᱨᱮᱫ ᱛᱟᱵᱚᱱᱟ ᱟᱨ ᱱᱤᱛᱚᱜ ᱫᱚᱠᱚ ᱵᱩᱡᱽ ᱦᱚᱸᱠᱚ ᱵᱩᱡᱽ ᱫᱟᱲᱮᱭᱟᱜ ᱠᱟᱱᱟ ᱡᱮ ᱠᱟᱹᱴᱤᱡ ᱱᱤᱡᱮ ᱛᱤᱧ ᱛᱤᱸᱜᱩ ᱠᱮᱴᱮᱡ ᱞᱮᱱᱠᱷᱟᱱ ᱢᱤᱫ ᱯᱚᱭᱥᱟᱧ ᱨᱳᱡᱽᱜᱟᱨ ᱫᱟᱲᱮ ᱞᱮᱠᱷᱟᱱ ᱡᱟᱦᱟᱸ ᱠᱟᱛᱮᱫ ᱮᱥᱠᱟᱨ ᱩᱯᱟᱹᱭ ᱠᱚ ᱩᱰᱩᱜ ᱫᱟᱲᱮᱜ ᱠᱟᱱᱟ ᱯᱟᱹᱦᱤᱞ ᱫᱚ ᱚᱱᱟ ᱡᱩᱜᱽ ᱠᱚᱫᱚ ᱵᱟᱝ ᱛᱟᱦᱮᱸ ᱠᱟᱱᱟ ᱛᱚ ᱚᱱᱟ ᱫᱚ ᱚᱠᱟᱨᱮᱢ ᱧᱟᱢᱟ ᱱᱮᱛᱟᱨ ᱫᱚ ᱟᱹᱰᱤ ᱨᱚᱠᱚᱢ ᱠᱟᱨᱠᱷᱟᱱᱟ ᱠᱚᱦᱚᱸ ᱩᱰᱩᱠ ᱠᱟᱱᱟ ᱡᱟᱦᱟᱱᱟᱜ ᱡᱮ ᱚᱞᱚᱜ ᱯᱟᱲᱦᱟᱜ ᱥᱮᱬᱟᱣ ᱟᱠᱟᱫ ᱠᱷᱟᱱ ᱡᱮ ᱱᱚᱝᱠᱟ ᱠᱟᱛᱮᱧ ᱡᱚᱢᱟ ᱦᱚᱭᱛᱳ ᱫᱚᱠᱟᱱᱯᱟᱹᱛᱤ ᱚᱠᱚᱭ ᱫᱚ ᱵᱮᱵᱽᱥᱟ ᱵᱟᱹᱱᱤᱡᱽᱡᱚ ᱠᱟᱛᱮᱫ ᱦᱚᱸᱠᱚ ᱡᱚᱢᱮᱫ ᱜᱮᱭᱟ ᱤᱭᱟᱹ ᱠᱟᱛᱮᱫ ᱦᱚᱸ ᱟᱴ ᱱᱚᱜᱼᱚᱭ ᱡᱟᱦᱟᱱᱟᱜ ᱤᱭᱟᱹ ᱠᱚᱨᱮᱫ ᱦᱚᱸ ᱫᱚᱨᱠᱟᱨ ᱵᱤᱪᱟᱹᱨ ᱨᱮ ᱠᱩᱲᱤ ᱦᱚᱯᱚᱱ ᱵᱟᱠᱚ ᱥᱮᱱᱚᱜ ᱠᱟᱱ ᱨᱮᱦᱚᱸ ᱟᱵᱚ ᱥᱟᱱᱛᱟᱲ ᱠᱩᱲᱤ ᱦᱚᱯᱚᱱ ᱦᱚᱸᱠᱚ ᱩᱠᱤᱞ ᱟᱠᱟᱱ ᱜᱮᱭᱟ ᱠᱳᱨᱴ ᱠᱟᱪᱷᱟᱨᱤ ᱠᱚᱨᱮᱫ ᱦᱚᱸ ᱩᱱᱠᱩᱣᱟᱜ ᱟᱹᱭᱤᱱ ᱫᱚ ᱪᱟᱞᱟᱜ ᱠᱟᱱ ᱜᱮᱭᱟ ᱱᱤᱛᱚᱜ ᱠᱳᱨᱴ ᱠᱟᱪᱷᱟᱨᱤ ᱟᱭᱤᱱ ᱞᱮᱠᱷᱟᱱ ᱜᱮᱛᱚ ᱤᱭᱟᱹ ᱠᱟᱱᱟ ᱡᱚᱛᱚ ᱥᱮᱫ ᱞᱟᱦᱟ ᱜᱚᱫᱚᱜ ᱠᱟᱱᱟ ᱚᱱᱟᱛᱮ ᱱᱤᱛᱚᱜ ᱫᱚ ᱚᱱᱟ ᱦᱚᱸ ᱩᱱᱠᱩᱣᱟᱜ ᱦᱚᱸ ᱥᱚᱢᱟᱱ ᱜᱮ ᱚᱫᱷᱤᱠᱟᱨ ᱦᱩᱭ ᱠᱟᱱ ᱛᱟᱠᱚᱣᱟ ᱤᱭᱟᱹ ᱠᱟᱛᱮᱫ ᱱᱚᱜᱼᱚᱭ ᱵᱤᱪᱟᱹᱨ ᱠᱚᱦᱚᱸ ᱫᱚᱨᱠᱟᱨ ᱠᱚᱦᱚᱸ ᱡᱚᱛᱚ ᱥᱮᱫ ᱜᱮᱠᱚ ᱞᱟᱦᱟ ᱤᱫᱤ ᱫᱟᱲᱮᱭᱟᱜ ᱠᱟᱱᱟ